ᱤᱧᱟᱹᱝᱽ ᱦᱟᱹᱠᱩ ᱥᱟᱵ ᱨᱮᱱᱟᱝ ᱪᱮᱞᱮᱧᱡ ᱫᱚ ᱦᱩᱭᱩᱜ ᱠᱟᱱᱟ ᱡᱟᱦᱟᱸ ᱠᱚ ᱵᱟᱹᱲᱥᱤ ᱦᱳᱭ ᱵᱟᱹᱲᱥᱤ ᱟᱨ ᱦᱟ ᱠᱩ ᱥᱟᱵ ᱡᱟᱞ ᱟᱨ ᱤᱧ ᱦᱚᱭ ᱦᱤᱥᱤᱫ ᱫᱚ ᱧᱟᱢ ᱟᱠᱟᱫᱟ ᱨᱳᱜ ᱟᱡᱟᱨ ᱠᱷᱩᱜ ᱢᱟᱫᱟ ᱟᱵᱟᱨ ᱟᱹᱰᱤ ᱠᱤᱪᱷᱩ ᱵᱤᱵᱷᱤᱱᱱᱚ ᱨᱚᱠᱚᱢ ᱨᱳᱜ ᱟᱨ ᱚᱱᱟ ᱠᱷᱚᱱ ᱵᱟᱧᱪᱟᱣ ᱞᱟᱹᱜᱤᱫ ᱛᱮ ᱢᱮᱰᱤᱥᱤᱱ ᱢᱮᱱᱟᱜᱼᱟ ᱚᱥᱩᱫᱷ ᱠᱚ ᱢᱮᱱᱟᱜᱼᱟ ᱰᱚᱠᱴᱚᱨ ᱠᱚ ᱢᱮᱱᱟᱜ ᱠᱚᱣᱟ ᱚᱱᱟ ᱨᱮᱱᱟᱜ ᱢᱮᱰᱤᱥᱤᱱ ᱫᱚᱦᱚ ᱫᱚᱨᱠᱟᱨᱚᱜ ᱠᱟᱱᱟ ᱟᱨ ᱜᱟᱹᱰᱤ ᱧᱟᱢ ᱠᱚ ᱵᱤᱵᱷᱤᱱᱱᱚ ᱨᱚᱠᱚᱢᱟᱜ ᱠᱷᱟᱵᱟᱨᱜᱮ ᱡᱚᱢ ᱫᱚᱨᱠᱟᱨ ᱱᱤᱡᱮᱨᱟᱜ ᱥᱚᱨᱤᱥ ᱥᱩᱥᱛᱷᱚ ᱛᱟᱦᱮᱸᱱ ᱞᱟᱹᱜᱤᱫ ᱛᱮ ᱟᱹᱰᱤᱜᱮ ᱤᱢᱯᱳᱨᱴᱮᱱᱴ ᱜᱮᱭᱟ